ᱥᱟᱱᱛᱟᱲ ᱥᱚᱢᱟᱡᱽ ᱨᱮᱱᱟᱜ ᱢᱚᱬᱮ ᱜᱚᱴᱟᱝ ᱧᱩᱢ ᱟᱱᱟᱜ ᱢᱟᱦᱟ ᱠᱚᱫᱚ ᱦᱩᱭᱩᱜ ᱠᱟᱱᱟ ᱡᱷᱚᱛᱚ ᱠᱷᱚᱱ ᱢᱟᱲᱟᱝ ᱛᱮᱫᱚ ᱛᱤᱨᱤᱥᱮ ᱡᱩᱱ ᱦᱩᱞ ᱢᱟᱦᱟ ᱫᱚ ᱦᱩᱭ ᱞᱮᱱᱟ ᱟᱴᱷᱚᱨᱚᱥᱚ ᱯᱚᱧᱪᱟᱱᱱᱚ ᱥᱟᱞᱨᱮ ᱟᱨ ᱟᱵᱚ ᱚᱞᱜᱩᱨᱩ ᱜᱚᱢᱠᱮ ᱫᱚᱭ ᱡᱟᱱᱟᱢ ᱞᱮᱱᱟ ᱯᱟᱸᱪᱮᱭ ᱢᱮ ᱵᱟᱹᱭᱥᱟᱹᱠᱷ ᱠᱩᱱᱟᱹᱢᱤ ᱦᱤᱞᱚᱜ ᱩᱱᱤᱥᱥᱚ ᱯᱟᱸᱪ ᱥᱟᱞᱨᱮ ᱟᱨ ᱟᱵᱚᱣᱟᱜ ᱵᱷᱟᱥᱟ ᱯᱟᱹᱨᱥᱤ ᱡᱤᱛᱠᱟᱹᱨ ᱞᱮᱱᱟ ᱵᱟᱭᱤᱥᱮ ᱰᱤᱥᱮᱢᱵᱚᱨ ᱨᱮᱱᱟᱜ ᱫᱩ ᱦᱟᱡᱟᱨ ᱛᱤᱱ ᱥᱟᱞᱨᱮ ᱟᱨ ᱟᱵᱚᱭᱤᱪ ᱧᱩᱛᱩᱢᱟᱱᱤᱡ ᱜᱩᱨᱩ ᱜᱚᱢᱠᱮ ᱫᱚ ᱥᱳᱞᱳᱭ ᱵᱟᱹᱭᱥᱟᱹᱠᱷ ᱛᱮᱨᱳᱥᱚ ᱪᱟᱨ ᱥᱟᱹᱦᱤᱛ ᱨᱮ ᱠᱚᱵᱤ ᱜᱩᱨᱩ ᱜᱚᱢᱠᱮ ᱫᱚᱭ ᱡᱟᱱᱟᱢ ᱞᱮᱱᱟ ᱟᱨ ᱢᱤᱫᱴᱤᱱ ᱦᱩᱞᱜᱟᱹᱨᱭᱟᱹ ᱟᱜ ᱡᱟᱱᱟᱢ ᱢᱟᱦᱟ ᱫᱚ ᱦᱩᱭᱩᱜ ᱠᱟᱱᱟ ᱯᱚᱱᱨᱚᱭ ᱱᱚᱵᱷᱮᱢᱵᱚᱨ ᱟᱴᱷᱮᱨᱚᱥᱚ ᱯᱚᱪᱟᱛᱛᱳᱨ ᱥᱟᱞᱨᱮ ᱱᱚᱣᱟ ᱢᱟᱦᱟ ᱠᱚᱜᱮ ᱢᱚᱬᱮ ᱢᱟᱦᱟ ᱵᱚᱱ ᱧᱩᱢ ᱩᱨᱩᱢ ᱢᱟᱦᱟ ᱠᱟᱱ ᱛᱟᱵᱚᱱᱟ ᱟᱵᱚᱣᱟᱜ ᱥᱟᱱᱛᱟᱲ ᱥᱚᱢᱟᱡᱽ ᱨᱮᱱᱟᱜ ᱱᱚᱣᱟ ᱠᱚᱜᱮ ᱵᱚᱱ ᱢᱟᱱᱟᱣᱟ ᱟᱵᱚ ᱫᱚ